ᱟᱵᱚᱣᱟᱜ ᱯᱚᱪᱷᱤᱢ ᱵᱟᱝᱜᱟᱞ ᱨᱮᱫᱚ ᱯᱟᱸᱪᱴᱤ ᱰᱤᱥᱴᱤᱠ ᱦᱩᱭᱩᱜ ᱠᱟᱱᱟ ᱢᱟᱞᱫᱟ ᱯᱨᱚᱛᱷᱚᱢ ᱨᱮᱫᱚᱧ ᱞᱟᱹᱭᱮᱜ ᱠᱟᱱᱟ ᱢᱟᱞᱫᱟ ᱰᱤᱥᱴᱤᱠ ᱛᱟᱨᱯᱚᱨᱮ ᱵᱟᱸᱠᱩᱲᱟ ᱰᱤᱥᱴᱤᱠ ᱢᱮᱱᱟᱜᱼᱟ ᱱᱚᱫᱤᱭᱟ ᱰᱤᱥᱴᱤᱠ ᱢᱮᱱᱟᱜᱼᱟ ᱛᱟᱨᱯᱚᱨᱮ ᱩᱛᱛᱚᱨ ᱫᱤᱱᱟᱡᱽᱯᱩᱨ ᱰᱤᱥᱴᱤᱠ ᱢᱮᱱᱟᱜᱼᱟ ᱫᱚᱠᱠᱷᱤᱱ ᱫᱤᱱᱟᱡᱽᱯᱩᱨ ᱰᱤᱥᱴᱤᱠ ᱢᱮᱱᱟᱜᱼᱟ